ᱦᱮᱸ ᱱᱤᱭᱟᱹ ᱟᱥᱮ ᱯᱟᱥᱮ ᱨᱮᱫᱚ ᱱᱚᱝᱠᱟᱱ ᱠᱟᱛᱷᱟ ᱠᱚ ᱯᱷᱩᱴᱮᱞ ᱟᱠᱟᱱᱟ ᱥᱮ ᱱᱩᱭᱟᱜ ᱞᱩᱛᱩᱨ ᱛᱮ ᱟᱸᱡᱚᱢ ᱟᱠᱟᱱᱟ ᱦᱮᱸ ᱚᱲᱟᱜ ᱥᱩᱨ ᱠᱚᱨᱮ ᱟᱛᱳ ᱚᱲᱟᱜ ᱨᱮᱫᱚ ᱵᱟᱝ ᱨᱮᱦᱚᱸ ᱠᱟᱹᱡ ᱵᱟᱡᱟᱨ ᱠᱚᱨᱮ ᱩᱰᱩᱠ ᱞᱮᱱ ᱠᱷᱟᱱ ᱜᱮ ᱵᱟᱰᱟᱭᱟ ᱧᱟᱢᱚᱜ ᱜᱮᱭᱟ ᱮ ᱟᱹᱰᱤ ᱜᱟᱱ ᱦᱮ ᱚᱲᱟᱜ ᱥᱮ ᱦᱚᱴᱮᱞ ᱠᱚ ᱦᱚᱸᱠᱚ ᱵᱮᱱᱟᱣᱮᱫᱟ ᱱᱮᱛᱟᱨ ᱫᱚ ᱟᱨ ᱚᱸᱰᱮ ᱥᱟᱺᱜᱤᱧ ᱥᱟᱺᱜᱤᱧ ᱴᱩᱨᱤᱥᱴ ᱠᱚ ᱞᱟᱹᱜᱤᱫ ᱛᱮ ᱵᱟᱠᱷᱨᱟ ᱛᱮ ᱪᱟᱞᱟᱣ ᱞᱟᱹᱜᱤᱫ ᱛᱮ ᱢᱟᱱᱮ ᱦᱟᱱᱛᱮ ᱱᱷᱟᱛᱮ ᱫᱟᱬᱟᱱ ᱟᱠᱚ ᱧᱮᱞ ᱟᱠᱚ ᱟᱨ ᱧᱤᱸᱫᱟᱹ ᱵᱮᱲᱟ ᱚᱸᱰᱮ ᱛᱟᱦᱮᱱ ᱞᱟᱹᱜᱤᱫ ᱟᱭᱢᱟ ᱟᱭᱢᱟ ᱥᱩᱵᱤᱫᱷᱟ ᱠᱚ ᱫᱚᱦᱚᱣᱟᱠᱟᱫᱟ ᱦᱮᱸ ᱡᱮᱞᱮᱠᱟ ᱡᱮᱢᱚᱱ ᱢᱩᱠᱩᱴᱢᱩᱱᱤᱯᱩᱨ ᱨᱮ ᱦᱮ ᱵᱟᱡᱟᱨ ᱨᱮ ᱯᱟᱹᱦᱤᱞ ᱫᱚ ᱛᱟᱦᱮᱸ ᱠᱟᱱᱟ ᱥᱩᱫᱩᱨ ᱧᱮᱞ ᱞᱮᱠᱟᱱ ᱡᱟᱭᱜᱟ ᱜᱮ ᱥᱩᱨ ᱥᱟᱺᱜᱤᱧ ᱠᱚ ᱨᱮᱱ ᱦᱚᱲ ᱠᱚ ᱦᱤᱡᱩᱜ ᱛᱟᱦᱮᱱ ᱟᱨ ᱰᱮᱢ ᱫᱟᱜ ᱥᱮ ᱚᱱᱟ ᱫᱚᱨᱭᱟ ᱫᱚᱠᱚ ᱧᱮᱞ ᱛᱟᱦᱮᱸᱜ ᱟᱨ ᱰᱮᱲᱟᱭ ᱦᱟᱹᱥᱩᱨᱚᱜ ᱢᱟᱲᱟᱝ ᱛᱮᱠᱚ ᱪᱟᱞᱟᱜ ᱛᱟᱦᱮᱸᱜ ᱟᱨ ᱟᱨ ᱱᱮᱛᱟᱨ ᱫᱚ ᱱᱚᱝᱠᱟᱱ ᱢᱤᱫ ᱴᱮᱱ ᱥᱩᱵᱤᱫᱷᱟ ᱠᱚ ᱮᱢ ᱟᱠᱟᱫᱼᱟ ᱚᱸᱰᱮ ᱮ ᱥᱩᱨ ᱥᱟᱺᱜᱤᱧ ᱨᱮᱱ ᱦᱚᱲ ᱦᱮᱡ ᱠᱟᱛᱮᱜ ᱱᱚᱸᱰᱮ ᱢᱤᱫ ᱫᱤᱱ ᱵᱟᱨ ᱫᱤᱱ ᱡᱤᱨᱟᱹᱣ ᱵᱟᱲᱟ ᱠᱟᱛᱮ ᱟᱨᱚ ᱚᱱᱰᱮᱱᱟᱜ ᱱᱟᱯᱟᱭ ᱱᱟᱯᱟᱭ ᱡᱟᱭᱜᱟ ᱠᱚᱠᱚ ᱫᱟᱸᱲᱟ ᱫᱟᱲᱮᱭᱟᱜ ᱟᱨ ᱟᱹᱭᱩᱵ ᱵᱮᱲᱟ ᱫᱚ ᱱᱚᱸᱰᱮ ᱠᱚ ᱛᱟᱦᱮᱸ ᱫᱟᱲᱮᱭᱟᱜᱼᱟ ᱥᱩᱫᱩ ᱛᱟᱦᱮᱱ ᱥᱩᱢᱩᱝ ᱫᱚ ᱵᱟᱝ ᱚᱸᱰᱮ ᱡᱚᱢ ᱧᱩ ᱨᱮᱱᱟᱜ ᱵᱮᱵᱚᱥᱛᱷᱟ ᱱᱚᱝᱠᱟ ᱢᱮᱱᱟᱜᱼᱟ ᱟᱹᱭᱩᱵ ᱵᱟ ᱥᱮᱛᱟᱜ ᱵᱮᱲᱟ ᱡᱚᱢ ᱞᱟᱹᱜᱤᱫ ᱛᱮ ᱢᱤᱫᱴᱟᱝ ᱢᱟᱹᱱᱢᱤᱭᱟᱜ ᱪᱮᱫ ᱪᱮᱫ ᱞᱟᱹᱠᱛᱤᱭᱟᱱᱟᱜ ᱡᱷᱚᱛᱚ ᱜᱮ ᱚᱱᱟ ᱠᱚ ᱵᱮᱵᱚᱥᱛᱷᱟ ᱛᱟᱦᱮᱱᱟ ᱟᱨ ᱵᱟᱡᱟᱨ ᱠᱚᱨᱮ ᱦᱚᱸ ᱟᱸᱡᱚᱢ ᱟᱠᱟᱱᱟ ᱱᱮᱛᱟᱨ ᱫᱚ ᱡᱷᱚᱛᱚ ᱵᱟᱡᱟᱨ ᱨᱮᱜᱮ ᱦᱚᱴᱮᱞ ᱠᱚᱠᱚ ᱫᱚᱦᱚᱭᱟ ᱚᱸᱰᱮ ᱢᱟᱹᱞᱤᱠ ᱮ ᱛᱟᱦᱮᱱᱟᱭ ᱟᱨ ᱧᱩᱛ ᱧᱤᱫᱟᱹ ᱡᱟᱦᱟᱸᱭ ᱠᱚ ᱜᱟᱹᱰᱤ ᱜᱷᱚᱲᱟ ᱵᱟᱝ ᱠᱚ ᱧᱟᱢᱟ ᱩᱱᱠᱩ ᱞᱟᱹᱜᱤᱫ ᱫᱚ ᱛᱟᱦᱮᱱ ᱞᱟᱹᱜᱤᱫ ᱦᱚᱸ ᱵᱮᱵᱚᱥᱛᱷᱟ ᱱᱚᱝᱠᱟ ᱠᱚ ᱵᱮᱱᱟᱣ ᱟᱠᱟᱫᱟ ᱱᱚᱣᱟ ᱫᱚ ᱟᱹᱰᱤ ᱱᱟᱯᱟᱭ ᱠᱟᱛᱷᱟ ᱠᱟᱱᱟ ᱥᱩᱨ ᱥᱟᱺᱜᱤᱧ ᱦᱚᱲ ᱦᱟᱱᱛᱮ ᱱᱷᱟᱛᱮ ᱠᱟᱹᱢᱤ ᱵᱟᱠᱷᱨᱟ ᱠᱚ ᱪᱟᱞᱟᱜᱼᱟ ᱟᱨ ᱡᱮᱛᱮ ᱞᱮᱠᱟ ᱡᱷᱚᱛᱚ ᱡᱟᱭᱜᱟ ᱨᱮ ᱛᱟᱦᱮᱸ ᱛᱚ ᱵᱟᱝ ᱜᱟᱱᱚᱜᱼᱟ ᱚᱱᱟ ᱠᱷᱟᱹᱛᱤᱨ ᱛᱮ ᱦᱚᱴᱮᱞ ᱨᱮᱱᱟᱜ ᱵᱮᱵᱚᱥᱛᱷᱟ ᱱᱮᱛᱟᱨ ᱫᱚᱠᱚ ᱫᱚᱦᱚᱠᱟᱫᱟ ᱱᱮᱛᱟᱨ ᱫᱚ ᱥᱟᱱᱟᱢ ᱠᱚᱲᱟ ᱦᱚᱯᱚᱱ ᱠᱩᱲᱤ ᱦᱚᱯᱚᱱ ᱟᱛᱮᱜ ᱦᱟᱱᱛᱮ ᱱᱷᱟᱛᱮ ᱥᱩᱨ ᱥᱟᱺᱜᱤᱧ ᱪᱟᱞᱟᱜ ᱦᱚᱸ ᱠᱚᱱᱚ ᱮᱸᱴᱠᱮᱴᱚᱬᱮ ᱵᱟᱹᱱᱩᱜᱼᱟ ᱡᱟᱦᱟᱸ ᱨᱮᱜᱮ ᱟᱹᱭᱩᱵᱚᱜᱼᱟ ᱥᱮ ᱜᱟᱹᱲᱤ ᱜᱷᱚᱲᱟ ᱵᱟᱝ ᱧᱟᱢᱚᱜᱼᱟ ᱚᱱᱟ ᱞᱚᱠᱟᱞ ᱵᱟᱡᱟᱨ ᱨᱮ ᱱᱚᱝᱠᱟᱱ ᱠᱷᱚᱵᱚᱨ ᱠᱚ ᱦᱟᱛᱟᱣ ᱞᱮᱱ ᱠᱷᱟᱱ ᱱᱟᱯᱟᱭ ᱱᱟᱯᱟᱭ ᱚᱲᱟᱜ ᱠᱚ ᱧᱟᱢᱚᱜᱼᱟ ᱢᱤᱫ ᱫᱤᱱ ᱥᱮ ᱢᱤᱫ ᱧᱤᱸᱫᱟᱹ ᱛᱟᱦᱮᱸ ᱞᱮᱠᱟᱛᱮ ᱟᱨ ᱦᱟᱱᱛᱮ ᱱᱷᱟᱛᱮ ᱫᱟᱬᱟᱱ ᱵᱟᱠᱷᱨᱟ ᱛᱮ ᱥᱮ ᱦᱟᱱᱟ ᱱᱟᱣᱟᱸ ᱵᱩᱨᱩ ᱰᱩᱝᱨᱤ ᱫᱟᱜ ᱫᱚᱨᱭᱟ ᱚᱱᱟ ᱠᱚ ᱧᱮᱞ ᱞᱟᱹᱜᱤᱫ ᱛᱮᱦᱚᱸ ᱟᱭᱢᱟ ᱡᱟᱭᱜᱟ ᱠᱚ ᱵᱮᱱᱟᱣ ᱟᱠᱟᱫᱼᱟ ᱱᱟᱦᱟᱜ ᱫᱚ ᱟᱨ ᱚᱸᱰᱮ ᱦᱚᱸ ᱱᱟᱝᱠᱟᱱ ᱨᱮᱥ ᱨᱮᱥᱴ ᱦᱟᱣᱩᱥ ᱵᱟᱝ ᱜᱮᱥᱴ ᱦᱟᱣᱩᱥ ᱠᱚ ᱫᱚᱦᱚ ᱟᱠᱟᱫᱼᱟ ᱢᱟᱦᱟᱸ ᱫᱚ ᱦᱚᱜᱼᱚᱭ ᱚᱸᱰᱮ ᱴᱟᱠᱟ ᱵᱤᱱᱤᱢᱟᱭ ᱛᱮ ᱚᱸᱰᱮᱱᱟᱜ ᱯᱚᱨᱤᱥᱮᱵᱟ ᱠᱚ ᱟᱹᱰᱤ ᱪᱮᱦᱨᱟ ᱦᱟᱛᱟᱣ ᱜᱟᱱᱚᱜᱼᱟ ᱨᱟᱱᱤᱵᱟᱫᱽ ᱨᱮᱦᱚᱸ ᱚᱱᱠᱟ ᱟᱭᱢᱟ ᱜᱚᱴᱟᱝ ᱡᱟᱭᱜᱟ ᱢᱮᱱᱟᱜᱼᱟ ᱨᱟᱱᱤᱵᱟᱫᱽ ᱵᱟᱡᱟᱨ ᱨᱮ ᱟᱨ ᱡᱷᱤᱞᱤᱢᱤᱞᱤ ᱚᱱᱟ ᱠᱚᱨᱮ ᱦᱚᱸ ᱱᱚᱝᱠᱟ ᱟᱹᱰᱤ ᱜᱟᱱ ᱜᱮᱥᱴ ᱦᱟᱣᱩᱥ ᱠᱚᱠᱚ ᱵᱮᱱᱟᱣ ᱟᱠᱟᱫᱟ ᱟᱵᱚ ᱥᱟᱱᱛᱟᱲ ᱜᱮ ᱟᱨ ᱚᱱᱟ ᱠᱚᱨᱮ ᱯᱚᱨᱤᱥᱮᱵᱟ ᱠᱚ ᱦᱚᱸ ᱱᱤᱛ ᱫᱷᱨᱤᱡ ᱛᱮ ᱟᱹᱰᱤ ᱱᱟᱯᱟᱭ ᱜᱮ ᱠᱚ ᱮᱢᱮᱜᱼᱟ ᱟᱨ ᱞᱩᱛᱩᱨ ᱛᱮᱦᱚᱸ ᱟᱸ ᱡᱚᱢ ᱟᱠᱟᱱᱟ ᱟᱨ ᱧᱮᱞ ᱟᱠᱟᱱᱟ ᱮᱢᱱᱤ ᱛᱮ ᱱᱚᱣᱟ ᱯᱚᱨᱤᱥᱮᱵᱟ ᱱᱚᱜᱼᱚᱭ ᱱᱚᱝᱠᱟᱱ ᱢᱟᱹᱱᱢᱤ ᱞᱟᱹᱜᱤᱫ ᱥᱩᱵᱮᱵᱚᱥᱛᱷᱟ ᱛᱟᱦᱮᱸ ᱟᱨ ᱡᱚᱢ ᱧᱩ ᱮᱢ ᱠᱟᱛᱮ ᱫᱚᱦᱚ ᱱᱚᱣᱟ ᱫᱚ ᱟᱹᱰᱤ ᱢᱟᱨᱟᱝ ᱢᱤᱫ ᱴᱮᱱ ᱞᱟᱹᱠᱛᱤᱭᱟᱱ ᱠᱟᱹᱢᱤ ᱜᱮ ᱠᱟᱱᱟ ᱮᱱᱛᱮᱠᱷᱟᱱ ᱢᱟᱹᱱᱢᱤ ᱦᱚᱸ ᱠᱚᱱᱚ ᱱᱚᱝᱠᱟᱱᱟᱜ ᱩᱭᱷᱟᱹᱨ ᱵᱷᱟᱵᱽᱱᱟ ᱟᱨ ᱥᱮ ᱪᱤᱱᱛᱟ ᱵᱟᱝ ᱛᱟᱦᱮᱱ ᱛᱟᱭᱟ ᱡᱮ ᱧᱤᱫᱟᱹ ᱞᱮᱱ ᱠᱷᱟᱱ ᱦᱚᱭ ᱛᱚ ᱨᱩᱣᱟᱹᱲ ᱦᱚᱸ ᱵᱟᱝ ᱦᱩᱭᱩᱜᱼᱟ ᱟᱨ ᱥᱟᱺᱜᱤᱧ ᱠᱷᱚᱱ ᱡᱟᱦᱟᱭ ᱠᱚ ᱦᱮᱡ ᱥᱮᱱᱚᱜᱼᱟ ᱛᱟᱦᱚᱞᱮ ᱩᱱᱠᱩ ᱛᱟᱨᱟᱯᱷ ᱫᱚ ᱵᱟᱝ ᱥᱟᱢᱵᱷᱟᱣ ᱠᱚᱜᱼᱟ ᱨᱩᱣᱟᱹᱲ ᱫᱚ ᱩᱱᱠᱩ ᱵᱟᱠᱷᱨᱟ ᱫᱚ ᱱᱚᱣᱟ ᱫᱚ ᱟᱨᱚ ᱱᱟᱯᱟᱭ ᱜᱮᱭᱟ ᱡᱮ ᱢᱤᱫ ᱧᱤᱫᱟᱹ ᱛᱟᱦᱮᱸ ᱠᱟᱛᱮ ᱟᱨ ᱦᱚᱸ ᱥᱮᱛᱟᱜ ᱵᱮᱲᱟ ᱦᱟᱱᱛᱮ ᱱᱷᱟᱛᱮ ᱴᱩᱨ ᱫᱟᱬᱮᱭᱟᱜᱼᱟᱭ ᱥᱮ ᱠᱟᱹᱢᱤ ᱵᱟᱠᱷᱨᱟ ᱛᱮ ᱥᱮᱱ ᱫᱟᱲᱮᱭᱟᱜᱼᱟᱭ ᱦᱚᱜᱼᱚᱭ ᱱᱚᱝᱠᱟᱱ ᱯᱚᱨᱤᱥᱮᱵᱟ ᱟᱹᱰᱤ ᱡᱩᱫᱟᱹ ᱜᱮᱭᱟ ᱟᱨ ᱟᱹᱰᱤ ᱧᱮᱞᱚᱜ ᱠᱟᱱ ᱜᱤᱭᱟ ᱱᱤᱛ ᱫᱚ ᱢᱮ ᱱᱤᱭᱟᱹ ᱡᱟᱭᱜᱟ ᱠᱚᱨᱮ ᱦᱚᱸ ᱱᱚᱝᱠᱟᱱ ᱢᱤᱫ ᱴᱟᱱ ᱨᱮᱥᱴᱩᱨᱮᱱᱴ ᱵᱟ ᱜᱮᱥᱴ ᱦᱟᱣᱩᱥ ᱠᱚ ᱛᱟᱦᱮᱱ ᱵᱟᱠᱷᱨᱟ ᱦᱚᱴᱮᱞ ᱠᱚᱠᱚ ᱵᱮᱱᱟᱣ ᱟᱠᱟᱫᱼᱟ ᱱᱚᱭᱟ ᱟᱸᱡᱚᱢ ᱠᱟᱛᱮ ᱥᱮ ᱱᱚᱭᱟ ᱧᱮᱞ ᱠᱟᱛᱮ ᱢᱚᱱᱮ ᱡᱤᱣᱤ ᱨᱮᱫᱚ ᱟᱹᱰᱤ ᱜᱟᱱ ᱜᱮ ᱨᱟᱹᱥᱠᱟᱹ ᱵᱩᱡᱷᱟᱹᱜ ᱠᱟᱱᱟ ᱟᱨ ᱪᱟᱞᱟᱣ ᱦᱮᱡ ᱨᱮᱦᱚᱸ ᱠᱚᱱᱚ ᱮᱸᱴᱠᱮᱴᱚᱬᱮ ᱵᱟᱝ ᱦᱩᱭᱩᱜ ᱠᱟᱱᱟ ᱱᱚᱣᱟ ᱜᱮ ᱱᱤᱛ ᱦᱟᱹᱨᱤᱡ ᱛᱮᱫᱚ ᱵᱟᱲᱟᱭ ᱧᱟᱢᱮᱱᱟ